ᱟᱨ ᱢᱤᱫ ᱟᱛᱩ ᱫᱤᱥᱚᱢ ᱥᱮᱫ ᱵᱟᱡᱟᱨ ᱱᱟᱜᱟᱨ ᱜᱚᱴᱟ ᱜᱮ ᱢᱤᱫ ᱥᱟᱶᱛᱮ ᱢᱮᱱᱟᱜᱼᱟ ᱵᱤᱥᱮᱥ ᱠᱟᱨᱛᱮ ᱟᱞᱮᱫᱚ ᱵᱟᱡᱟᱨ ᱨᱮᱫᱚ ᱟᱹᱰᱤ ᱨᱚᱠᱚᱢ ᱜᱟᱛᱟᱠ ᱨᱮᱱ ᱦᱚᱲ ᱥᱟᱶᱛᱮᱜᱮ ᱟᱹᱫᱤᱵᱟᱹᱥᱤ ᱥᱟᱱᱛᱟᱲ ᱦᱚᱲ ᱦᱚᱸ ᱢᱮᱱᱟᱜ ᱞᱮᱭᱟ ᱟᱨ ᱚᱱᱟ ᱞᱮᱠᱟᱛᱮ ᱟᱞᱮᱫᱚ ᱱᱤᱛᱚᱜ ᱫᱚ ᱱᱟᱭᱼᱱᱟᱯᱟᱭ ᱛᱮᱜᱮ ᱢᱮᱱᱟᱜ ᱞᱮᱭᱟ ᱞᱟᱦᱟ ᱫᱚ ᱟᱞᱮ ᱪᱮᱛᱟᱱ ᱨᱮ ᱡᱟᱸᱡᱤᱛ ᱠᱚ ᱥᱤᱨᱡᱟᱹᱣ ᱞᱮᱱᱟ ᱢᱮᱱᱠᱷᱟᱱ ᱜᱟᱶᱛᱟ ᱠᱚ ᱟᱞᱮ ᱦᱚᱸᱞᱮ ᱵᱮᱨᱮᱫ ᱠᱮᱫ ᱠᱷᱟᱹᱛᱤᱨ ᱟᱫᱚ ᱚᱱᱟ ᱡᱟᱸᱡᱤᱫ ᱠᱚ ᱪᱟᱵᱟ ᱟᱠᱟᱱᱟ ᱱᱤᱛᱚᱜ ᱫᱚ ᱟᱞᱮ ᱟᱠᱚᱣᱟᱜ ᱡᱟᱦᱟᱸᱨᱮ ᱠᱤᱨᱛᱚᱱ ᱠᱚ ᱥᱮ ᱡᱟᱦᱟᱸᱨᱮ ᱵᱚᱸᱜᱟ ᱵᱩᱨᱩ ᱠᱚ ᱦᱩᱭᱩᱜᱼᱟ ᱚᱱᱟ ᱦᱚᱸᱞᱮ ᱧᱮᱞ ᱥᱟᱸᱜᱮ ᱠᱟᱜᱼᱟ ᱟᱨ ᱟᱞᱮᱭᱟᱜ ᱱᱚᱸᱰᱮ ᱡᱟᱦᱟᱱᱟᱜ ᱵᱤᱦᱟᱹ ᱵᱟᱯᱞᱟ ᱥᱮ ᱱᱚᱣᱟ ᱵᱟᱦᱟ ᱢᱟᱜ ᱢᱚᱬᱮ ᱠᱚ ᱡᱟᱦᱟᱸ ᱦᱩᱭᱩᱜᱼᱟ ᱟᱠᱚ ᱦᱚᱸ ᱛᱤᱢᱜᱩ ᱥᱟᱸᱜᱮ ᱠᱟᱛᱮ ᱠᱚ ᱧᱞ ᱥᱟᱸᱜᱮ ᱠᱟᱜᱼᱟ ᱟᱨ ᱱᱤᱝᱠᱟᱹ ᱠᱟᱛᱮ ᱱᱟᱭᱼᱱᱟᱯᱟᱭ ᱛᱮᱜᱮ ᱢᱮᱱᱟᱜ ᱞᱮᱭᱟ ᱱᱤᱛᱫᱚ ᱱᱚᱠᱚᱭᱜᱮ